ᱡᱷᱟᱲᱜᱨᱟᱢ ᱮᱞᱟᱠᱟ ᱨᱮᱭᱟᱜ ᱢᱩᱠ ᱵᱮᱲᱤᱭᱟ ᱟᱹᱛᱩ ᱨᱮᱭᱟᱜ ᱰᱟᱦᱟᱨ ᱨᱮ ᱵᱟᱹᱭᱤᱠ ᱪᱟᱞᱟᱣ ᱚᱠᱛᱚ ᱨᱮ ᱡᱩᱫᱤ ᱦᱮᱞᱢᱮᱴ ᱠᱚ ᱵᱟᱭ ᱛᱟᱦᱮᱱᱟ ᱟᱨ ᱵᱟᱝ ᱡᱟᱦᱟᱸ ᱪᱤᱠᱟᱹ ᱞᱮᱱᱠᱷᱟᱱᱮᱢ ᱟᱹᱰᱤ ᱵᱟᱹᱲᱤᱡ ᱜᱮ ᱦᱩᱭᱩᱜᱼᱟ ᱪᱮᱫᱟᱜ ᱥᱮ ᱰᱟᱦᱟᱨ ᱠᱚ ᱵᱟᱭ ᱵᱮᱥᱟ ᱚᱱᱟᱛᱮ ᱡᱩᱫᱤ ᱦᱮᱞᱢᱮᱴ ᱵᱟᱭ ᱛᱟᱦᱮᱱᱟ ᱟᱢᱟᱜ ᱚᱥᱩᱵᱤᱫᱷᱟ ᱦᱩᱭ ᱫᱟᱲᱮᱭᱟᱜᱼᱟ ᱟᱨ ᱵᱟᱝ ᱟᱢ ᱡᱩᱫᱤ ᱥᱟᱺᱜᱤᱧ ᱥᱟᱸᱜᱷᱟᱨᱮᱢ ᱪᱟᱞᱟᱜᱼᱟ ᱥᱮ ᱫᱟᱬᱟᱱ ᱠᱚᱢ ᱪᱟᱞᱟᱜᱼᱟ ᱡᱩᱫᱤ ᱠᱟᱜᱚᱡᱽ ᱠᱚ ᱜᱟᱹᱲᱤ ᱨᱮᱭᱟᱜ ᱠᱟᱜᱚᱡᱽ ᱠᱚ ᱵᱟᱭ ᱛᱟᱦᱮᱱ ᱛᱟᱢᱟ ᱛᱟᱦᱚᱞᱮ ᱩᱱᱦᱚᱸ ᱟᱹᱰᱤ ᱢᱩᱥᱠᱤᱞ ᱨᱮᱢ ᱯᱟᱲᱟᱣ ᱜᱚᱫᱚᱜᱼᱟ ᱪᱮᱫᱟᱜ ᱥᱮ ᱩᱱᱠᱩ ᱴᱷᱮᱱ ᱯᱩᱞᱤᱥ ᱴᱷᱮᱱ ᱮᱢ ᱯᱷᱟᱭᱤᱱ ᱦᱚᱪᱚᱜᱼᱟ ᱟᱢ ᱟᱨ ᱦᱮᱞ ᱟᱨ ᱚᱱᱟᱛᱮ ᱦᱮᱞᱢᱮᱴ ᱟᱨ ᱵᱟᱭᱤᱠ ᱨᱮᱱᱟᱜ ᱠᱟᱜᱚᱡᱽ ᱯᱚᱛᱨᱚ ᱫᱚ ᱥᱚᱵ ᱥᱚᱢᱚᱭ ᱥᱚᱝᱜᱮ ᱨᱮ ᱛᱟᱦᱮ ᱮᱠᱟᱞ ᱞᱟᱹᱠᱛᱤ ᱜᱮ ᱠᱟᱱᱟ ᱚᱱᱟ ᱠᱷᱟᱹᱛᱤᱨᱛᱮ ᱚᱲᱟᱜ ᱦᱚᱲ ᱥᱟᱶᱛᱮ ᱤᱧ ᱤᱧᱨᱮᱱ ᱥᱟᱱᱟᱢ ᱜᱟᱛᱮ ᱜᱟᱯᱟᱛᱮ ᱠᱚ ᱢᱮᱛᱟ ᱠᱚᱣᱟᱧ ᱡᱮ ᱡᱟᱦᱟᱸ ᱥᱮᱫ ᱪᱟᱞᱟᱣ ᱞᱮᱱᱠᱷᱟᱱ ᱵᱟᱹᱭᱤᱠ ᱛᱮ ᱵᱟᱹᱭᱤᱠ ᱨᱮᱭᱟᱜ ᱦᱮᱞᱢᱮᱴ ᱟᱨ ᱠᱟᱜᱚᱡᱽ ᱯᱚᱛᱨᱚ ᱡᱮᱱᱚ ᱥᱚᱸᱜᱮ ᱨᱮ ᱛᱟᱦᱮᱱ ᱢᱟ ᱟᱨ ᱵᱟᱝᱠᱷᱟᱱ ᱰᱟᱦᱟᱨ ᱨᱟᱥᱛᱟᱨᱮ ᱟᱹᱰᱤ ᱟᱱᱟᱴ ᱨᱮᱢ ᱯᱟᱲᱟᱜᱼᱟ